ᱵᱟᱸᱠᱩᱲᱟ ᱦᱚᱱᱚᱛ ᱨᱮᱱ ᱢᱩᱲᱩᱫ ᱡᱟᱹᱛᱤ ᱟᱱᱟᱜ ᱟᱨ ᱯᱟᱹᱨᱥᱤ ᱟᱱᱟᱜ ᱜᱩᱥᱴᱤ ᱠᱚᱫᱚ ᱦᱩᱭᱩᱜ ᱠᱟᱱᱟ ᱥᱟᱱᱛᱟᱲ ᱦᱤᱱᱫᱩ ᱢᱩᱥᱞᱤᱢ ᱟᱨ ᱩᱱᱠᱩ ᱢᱤᱫ ᱥᱟᱶ ᱛᱮᱠᱚ ᱛᱟᱦᱮᱱᱟ ᱟᱨ ᱠᱚ ᱡᱳᱜᱚ ᱡᱳᱜᱟᱡᱳᱜᱟ ᱱᱤᱝᱠᱟ ᱠᱟᱛᱮᱜᱮ ᱡᱮᱞᱮᱠᱟ ᱥᱟᱱᱛᱟᱲ ᱫᱚ ᱯᱟᱨᱜᱟᱱᱟ ᱢᱚᱦᱚᱞᱨᱮ ᱥᱟᱱᱟᱢ ᱫᱤᱥᱚᱢ ᱨᱮᱱ ᱥᱟᱱᱛᱟᱲ ᱠᱚ ᱰᱟᱠᱮ ᱠᱟᱛᱮᱜ ᱚᱸᱰᱮ ᱠᱚ ᱜᱟᱞᱢᱟᱨᱟᱣᱟ ᱟᱨ ᱦᱤᱱᱫᱩ ᱫᱚ ᱥᱚᱵᱷᱟᱨᱮ ᱟᱠᱚᱨᱮᱱ ᱥᱟᱱᱟᱢ ᱦᱤᱱᱫᱩ ᱡᱟᱹᱛᱤ ᱨᱮᱱ ᱦᱚᱲ ᱠᱚ ᱰᱟᱠᱮ ᱠᱟᱛᱮᱜ ᱚᱸᱰᱮ ᱠᱚ ᱜᱟᱞᱢᱟᱨᱟᱣᱟ ᱟᱨ ᱢᱩᱥᱞᱤᱢ ᱠᱚᱫᱚ ᱟᱠᱚᱨᱮᱱ ᱥᱟᱱᱟᱢ ᱢᱩᱥᱞᱤᱢ ᱡᱟᱹᱛᱤ ᱨᱮᱱ ᱦᱚᱲ ᱠᱚ ᱰᱟᱠᱮ ᱠᱟᱛᱮᱜ ᱢᱚᱥᱡᱤᱫ ᱨᱮᱠᱚ ᱜᱟᱞᱢᱟᱨᱟᱣᱟ ᱱᱤᱝᱠᱟ ᱠᱟᱛᱮᱜᱮ ᱟᱠᱚᱣᱟᱜ ᱡᱳᱜᱟᱡᱳᱜ ᱠᱚ ᱫᱚᱦᱚᱭᱟ ᱟᱨ ᱤᱧᱟᱹᱜ ᱴᱚᱴᱷᱟ ᱢᱩᱫᱽᱨᱮ ᱜᱤᱨᱟᱹᱵᱟᱹᱥᱤ ᱟᱠᱟᱱ ᱩᱯᱚᱡᱟᱛᱤ ᱜᱩᱥᱴᱤ ᱵᱟᱵᱚᱫᱛᱮ ᱤᱧ ᱪᱮᱸᱜᱷᱟᱣ ᱢᱤᱱᱟᱹᱧᱟᱹ ᱡᱮᱞᱮᱠᱟ ᱥᱟᱱᱛᱟᱲ ᱢᱩᱫᱽ ᱨᱮᱫᱚ ᱠᱚ ᱯᱟᱲᱟᱜ ᱠᱟᱱᱟ ᱦᱳ ᱠᱷᱟᱲᱤᱭᱟ ᱢᱩᱱᱰᱟ ᱟᱨ ᱫᱤᱠᱩ ᱢᱩᱫᱽ ᱨᱮᱫᱚ ᱡᱮᱞᱮ ᱠᱟᱢᱟᱨ ᱠᱩᱢᱳᱨ ᱟᱨ ᱤᱧᱟᱹᱜ ᱦᱚᱱᱚᱛ ᱟᱨ ᱥᱩᱨ ᱥᱩᱯᱩᱨ ᱨᱮ ᱯᱟᱹᱨᱥᱤ ᱨᱮᱭᱟᱜ ᱟᱹᱰᱤᱜᱟᱱ ᱜᱮ ᱵᱚᱱᱚᱫᱚᱞ ᱦᱩᱭᱩᱜ ᱠᱟᱱᱟ ᱥᱮ ᱦᱩᱭ ᱟᱠᱟᱱᱟ ᱡᱮᱞᱮᱠᱟ ᱟᱹᱰᱤ ᱯᱟᱹᱦᱤᱞ ᱛᱮᱫᱚ ᱟᱵᱚ ᱦᱚᱲ ᱠᱚ ᱥᱮ ᱥᱟᱱᱟᱢ ᱡᱟᱹᱛᱤᱨᱮᱱ ᱦᱚᱲ ᱠᱚᱜᱮ ᱟᱹᱰᱤ ᱨᱮᱸᱜᱮᱡ ᱛᱮᱵᱚᱱ ᱛᱟᱦᱮᱸᱜ ᱠᱟᱱᱟ ᱟᱨ ᱚᱞᱚᱜ ᱯᱟᱲᱦᱟᱜ ᱛᱮᱦᱚᱸ ᱞᱤᱪᱟᱹᱲ ᱜᱮᱵᱚᱱ ᱛᱟᱦᱮᱸᱜ ᱠᱟᱱᱟ ᱱᱤᱛᱚᱜ ᱫᱚ ᱟᱹᱰᱤ ᱜᱟᱱ ᱜᱮ ᱵᱚᱱᱚᱫᱚᱞ ᱦᱩᱭᱩᱜ ᱠᱟᱱᱟ ᱡᱮᱢᱚᱱ ᱡᱚᱢ ᱧᱩ ᱦᱚᱨᱚᱜ ᱵᱟᱸᱫᱮᱛᱮ ᱯᱮᱨᱮᱡ ᱠᱟᱱᱟ ᱵᱚᱱ ᱟᱨ ᱟᱨ ᱚᱞᱚᱜ ᱯᱟᱲᱦᱟᱜ ᱛᱮᱦᱚᱸ ᱟᱹᱰᱤ ᱜᱟᱱ ᱜᱮᱵᱚᱱ ᱞᱟᱦᱟ ᱤᱫᱤ ᱟᱠᱟᱱᱟ